ᱠᱷᱩᱪᱨᱟᱹ ᱯᱟᱹᱭᱠᱟᱹᱨᱤ ᱵᱟᱡᱟᱨ ᱫᱚ ᱵᱩᱞᱩᱝ ᱥᱩᱱᱩᱢ ᱟᱹᱞᱩ ᱟᱫᱟ ᱨᱟᱹᱥᱩᱱ ᱯᱮᱭᱟᱡᱽ ᱱᱚᱣᱟ ᱠᱚᱫᱚ ᱟᱨ ᱦᱚᱸ ᱮᱢᱟᱱ ᱛᱮᱢᱟᱱᱟᱜ ᱠᱤᱨᱤᱧ ᱦᱳᱭᱳᱜᱼᱟ ᱡᱮᱞᱮᱠᱟ ᱞᱟᱦᱟ ᱥᱮᱨᱢᱟ ᱫᱚ ᱟᱹᱞᱩ ᱨᱮᱱᱟᱜ ᱫᱟᱢ ᱛᱟᱦᱮᱸᱜ ᱠᱟᱱᱟ ᱯᱚᱱᱮᱨᱚ ᱴᱟᱠᱟ ᱱᱮᱛᱟᱨ ᱫᱚ ᱠᱩᱲᱤ ᱴᱟᱠᱟ ᱠᱮᱡᱤ ᱦᱳᱭ ᱟᱠᱟᱱᱟ ᱵᱩᱞᱩᱝ ᱦᱚᱸ ᱞᱟᱦᱟ ᱛᱮᱫᱚ ᱯᱟᱸᱪ ᱴᱟᱠᱟ ᱛᱟᱦᱮᱸ ᱠᱟᱱᱟ ᱱᱮᱛᱟᱨ ᱫᱚ ᱥᱟᱛ ᱴᱟᱠᱟ ᱟᱠᱟᱱᱟ ᱞᱟᱦᱟ ᱛᱮᱫᱚ ᱥᱩᱱᱩᱢ ᱦᱚᱸ ᱛᱟᱦᱮᱸᱜ ᱠᱟᱱᱟ ᱫᱚᱥ ᱴᱟᱠᱟ ᱥᱚ ᱱᱮᱛᱟᱨ ᱫᱚ ᱵᱟᱨᱚ ᱴᱟᱠᱟ ᱟᱠᱟᱱᱟ ᱚᱱᱞᱟᱭᱤᱱ ᱛᱮ ᱵᱟᱡᱟᱨ ᱫᱚ ᱥᱩᱵᱤᱫᱷᱟ ᱢᱮᱱᱟᱜ ᱟᱠᱟᱫᱟ ᱢᱤᱫᱴᱟ ᱝ ᱡᱮ ᱚᱲᱟᱜ ᱠᱷᱚᱱᱟᱜ ᱜᱮ ᱡᱚᱛᱚ ᱠᱤᱪᱷᱩᱢ ᱥᱚᱭᱫᱟ ᱫᱟᱲᱮᱭᱟᱜᱼᱟ ᱟᱨ ᱚᱲᱟᱜ ᱛᱮᱜᱮ ᱟᱹᱜᱩ ᱦᱚᱴᱚᱣᱟᱢᱟᱭ ᱵᱟᱹᱲᱤᱡ ᱫᱤᱠ ᱛᱮᱫᱚ ᱟᱹᱜᱩᱛᱮ ᱫᱮᱨᱤᱜ ᱠᱟᱱᱟ